ᱦᱮᱸ ᱠᱩᱨᱩᱢᱩᱴᱩ ᱟᱠᱟᱫᱟᱹᱧ ᱢᱮᱱᱠᱷᱟᱱ ᱤᱧ ᱪᱮᱫ ᱞᱟᱹᱜᱤᱫ ᱟᱱᱟᱸᱴ ᱨᱮᱥᱤᱯᱤ ᱫᱚ ᱦᱩᱭᱩᱜ ᱠᱟᱱᱟ ᱡᱤᱞ ᱦᱟᱹᱠᱩ ᱟᱲᱟᱜ ᱥᱟᱠᱟᱢ ᱮᱢᱟᱱ ᱮᱢᱟᱱ ᱟᱨ ᱟᱱᱟᱸᱴ ᱫᱚ ᱱᱚᱣᱟ ᱜᱮ ᱩᱛᱩ ᱨᱮ ᱡᱟᱹᱥᱛᱤ ᱵᱩᱞᱩᱝ ᱮᱢᱟᱜ ᱠᱷᱟᱱ ᱠᱷᱟᱨᱟᱜᱼᱟ ᱥᱮ ᱡᱟᱹᱥᱛᱤ ᱥᱟᱥᱟᱝ ᱢᱚᱥᱞᱟ ᱮᱢᱟᱜ ᱠᱷᱟᱱ ᱦᱚᱸ ᱞᱚᱜᱚᱱ ᱜᱮ ᱵᱟᱹᱲᱤᱡᱚᱜᱼᱟ